ᱦᱮᱸ ᱟᱵᱚ ᱜᱤᱫᱟᱹᱨ ᱠᱚ ᱮᱢᱚᱱ ᱜᱤᱫᱽᱨᱟᱹ ᱟᱵᱚ ᱠᱚ ᱵᱮᱱᱟᱣ ᱟᱠᱟᱱ ᱛᱟᱵᱚᱱᱟ ᱦᱩᱭᱩᱜ ᱠᱟᱱᱟ ᱠᱚ ᱪᱷᱟᱴ ᱯᱟᱹᱴᱭᱟᱹ ᱚᱞᱚᱜ ᱯᱟᱲᱦᱟᱜ ᱥᱮᱫ ᱫᱚ ᱵᱟᱠᱚ ᱪᱟᱞᱟᱜ ᱠᱟᱱᱟ ᱮᱴᱟᱜ ᱫᱷᱮᱭᱟᱱ ᱨᱮᱠᱚ ᱛᱟᱦᱮᱱ ᱠᱟᱱᱟ ᱮᱱᱮᱡ ᱵᱟᱲᱟ ᱠᱟᱛᱮᱫ ᱥᱳᱢᱚᱭ ᱠᱚ ᱱᱚᱥᱴᱚᱭᱮᱫᱟ ᱟᱨ ᱮᱱᱮᱡ ᱥᱮᱨᱮᱧ ᱠᱚ ᱦᱚᱸᱠᱚ ᱥᱮᱬᱟᱭᱮᱫᱟ ᱟᱨ ᱱᱚᱛᱮ ᱡᱟᱦᱟᱱᱟᱜ ᱠᱟᱹᱢᱤ ᱠᱟᱹᱥᱱᱤ ᱫᱚᱠᱚ ᱦᱤᱲᱤᱧ ᱠᱟᱜ ᱠᱟᱱᱟ ᱠᱟᱹᱢᱤ ᱠᱟᱹᱥᱱᱤ ᱦᱚᱸ ᱵᱟᱠᱚ ᱠᱟᱹᱢᱤ ᱠᱟᱹᱥᱱᱤᱭᱮᱫᱟ ᱟᱨ ᱚᱞᱚᱜ ᱯᱟᱲᱦᱟᱜ ᱥᱮᱫ ᱦᱚᱸ ᱵᱟᱠᱚ ᱫᱷᱮᱭᱟᱱ ᱵᱟᱠᱚ ᱫᱚᱦᱚᱭᱮᱫᱟ ᱡᱟᱦᱟᱸᱴᱟᱜ ᱚᱞᱚᱜ ᱯᱟᱲᱦᱟᱜ ᱥᱮᱫ ᱠᱚ ᱫᱷᱮᱭᱟᱱ ᱠᱚ ᱫᱚᱦᱚ ᱠᱮᱭᱟ ᱢᱮᱱᱠᱷᱟᱱ ᱢᱤᱫᱴᱮᱱ ᱥᱤᱠᱽᱠᱷᱟ ᱠᱚ ᱧᱟᱢ ᱠᱮᱭᱟ ᱚᱱᱟ ᱵᱟᱝ ᱠᱟᱛᱮ ᱠᱷᱟᱹᱞᱤ ᱮᱱᱮᱡ ᱵᱟᱲᱟ ᱠᱟᱛᱮᱫ ᱥᱚᱢᱚᱭ ᱠᱚ ᱵᱮᱨᱵᱟᱫ ᱠᱟᱜ ᱠᱟᱱᱟ ᱡᱮᱢᱚᱱ ᱡᱤᱱᱤᱥ ᱫᱚ ᱪᱟᱥ ᱵᱟᱲᱤ ᱫᱤᱱ ᱦᱚᱸ ᱱᱟᱦᱮᱞ ᱠᱚᱦᱚᱸ ᱵᱟᱠᱚ ᱥᱤᱭᱟ ᱪᱮᱫᱦᱚᱸ ᱵᱟᱝ ᱱᱤᱛᱳᱜ ᱦᱟᱱᱮ ᱨᱚᱦᱚᱭᱚᱜ ᱠᱟᱱᱟ ᱟᱹᱞᱩ ᱠᱚ ᱮᱢᱟᱱ ᱠᱚ ᱚᱱᱟ ᱠᱚᱠᱚ ᱨᱚᱦᱚᱭᱼᱢᱟ ᱤᱭᱟᱹ ᱠᱟᱛᱮᱫ ᱵᱟᱝ ᱠᱚ ᱠᱟᱹᱢᱤᱭᱮᱫᱟ ᱟᱨ ᱠᱟᱹᱴᱤᱡ ᱠᱟᱹᱴᱤᱡ ᱨᱮᱜᱮ ᱦᱟᱱᱟ ᱵᱟᱦᱨᱮ ᱠᱟᱹᱢᱤ ᱠᱚ ᱪᱟᱞᱟᱜ ᱠᱟᱱᱟ ᱟᱨ ᱥᱳᱢᱳᱭ ᱛᱮᱠᱚ ᱵᱮᱨᱵᱟᱫ ᱠᱟᱜ ᱠᱟᱱᱟ ᱟᱴᱷᱟᱨᱚ ᱵᱚᱪᱷᱚᱨ ᱵᱟᱝ ᱦᱩᱭ ᱟᱠᱟᱱ ᱛᱟᱭ ᱨᱮᱦᱚᱸ ᱥᱮᱱᱚᱜ ᱠᱟᱱᱟᱭ ᱟᱨ ᱥᱮᱱ ᱠᱟᱛᱮᱫ ᱦᱚᱸ ᱚᱸᱰᱮ ᱠᱷᱚᱱ ᱠᱚ ᱨᱩᱣᱟᱹᱲ ᱠᱟᱠᱚ ᱠᱟᱱᱟ ᱵᱟᱝᱠᱷᱟᱱ ᱚᱸᱰᱮ ᱠᱟᱹᱢᱤ ᱵᱟᱠᱚ ᱦᱟᱛᱟᱣᱮᱫ ᱠᱚᱣᱟ ᱩᱱᱫᱚ ᱠᱚ ᱥᱤᱴᱷᱟᱹᱞ ᱢᱤᱴᱷᱟᱞ ᱠᱚ ᱨᱩᱣᱟᱹᱲ ᱠᱟᱱᱟ ᱯᱚᱭᱥᱟ ᱛᱮᱠᱚ ᱵᱮᱨᱵᱟᱫ ᱠᱟᱜ ᱠᱟᱱᱟ ᱥᱚᱢᱚᱭ ᱛᱮᱠᱚ ᱵᱮᱨᱵᱟᱫ ᱠᱟᱜ ᱠᱟᱱᱟ ᱚᱱᱟᱜᱮ ᱡᱩᱫᱤ ᱫᱷᱮᱭᱟᱱ ᱠᱟᱛᱮ ᱚᱲᱟᱜ ᱨᱮ ᱡᱩᱫᱤ ᱠᱚ ᱠᱟᱹᱢᱤᱭᱟ ᱪᱮᱫᱟᱜ ᱵᱟᱝ ᱦᱩᱭᱩᱜᱼᱟ ᱚᱱᱟ ᱠᱷᱟᱹᱛᱤᱨᱛᱮ ᱟᱵᱚ ᱮᱸᱜᱟ ᱟᱯᱟ ᱦᱚᱸ ᱡᱮᱢᱚᱱ ᱩᱱᱠᱩ ᱜᱤᱫᱽᱨᱟᱹ ᱵᱟᱵᱚᱱ ᱵᱷᱮᱡᱟ ᱠᱚᱢᱟ ᱟᱞᱚᱵᱚᱱ ᱥᱮᱱ ᱦᱚᱪᱚᱣᱟᱠᱚᱢᱟ ᱦᱟᱱᱛᱮ ᱱᱟᱛᱮ ᱛᱷᱚᱲᱟ ᱠᱚᱱᱴᱨᱳᱞ ᱠᱚᱢᱟ ᱵᱟᱨᱦᱮ ᱥᱮᱫ ᱫᱚ ᱟᱞᱚᱠᱚ ᱪᱟᱞᱟᱜᱼᱢᱟ ᱚᱲᱟᱜ ᱥᱮᱫ ᱜᱮᱠᱚ ᱠᱷᱮᱛᱤ ᱵᱟᱲᱤ ᱠᱟᱛᱮᱫ ᱮᱢᱚᱱ ᱠᱚ ᱞᱟᱵᱷ ᱠᱚ ᱩᱴᱷᱟᱹᱣᱢᱟ ᱪᱟᱥ ᱟᱵᱟᱫ ᱠᱟᱛᱮᱫ ᱮᱢᱟᱱ ᱠᱟᱛᱮ ᱵᱟᱦᱨᱮ ᱥᱮᱫ ᱫᱚ ᱡᱮᱢᱚᱱ ᱟᱞᱚᱠᱚ ᱪᱟᱞᱟᱜᱼᱢᱟ ᱚᱲᱟᱜ ᱨᱮᱜᱮ ᱫᱷᱮᱭᱟᱱ ᱠᱟᱛᱮ ᱡᱟᱦᱟᱱᱟᱜ ᱠᱚ ᱠᱟᱹᱢᱤᱢᱟ ᱵᱮᱥᱛᱮᱠᱚ ᱠᱟᱹᱢᱤᱢᱟ ᱛᱟᱠᱤ ᱟᱠᱚᱣᱟᱜ ᱢᱟᱱᱮ ᱫᱷᱟᱹᱱᱩᱡᱤ ᱴᱷᱤᱠ ᱛᱮᱠᱚ ᱫᱷᱤᱱᱟᱝ ᱠᱚ ᱪᱟᱞᱟᱣᱟ ᱚᱱᱠᱟᱱᱟᱜ ᱠᱟᱹᱢᱤ ᱦᱚᱸᱠᱚ ᱪᱮᱫ ᱢᱟ ᱱᱟᱦᱮᱞ ᱥᱤ ᱱᱮᱛᱟᱨ ᱱᱤᱛᱚᱜ ᱜᱤᱫᱽᱨᱟᱹ ᱵᱟᱠᱚ ᱵᱟᱲᱟᱭᱟ ᱟᱨ ᱱᱟᱦᱮᱞ ᱢᱟᱠᱚ ᱥᱤᱭᱮᱫᱟ ᱛᱚ ᱱᱚᱝᱠᱟᱱᱟᱜ ᱫᱩᱠ ᱨᱮᱱᱟᱜ ᱪᱮᱫ ᱠᱟᱛᱷᱟ ᱦᱟᱲᱟᱢ ᱦᱚᱲ ᱠᱚ ᱥᱤᱭᱟ ᱟᱨ ᱠᱚᱲᱟ ᱜᱤᱫᱽᱨᱟᱹ ᱠᱚ ᱵᱮᱸᱜᱮᱫ ᱠᱟᱜᱼᱟ ᱛᱚ ᱱᱚᱜᱼᱚ ᱱᱚᱝᱠᱟ ᱟᱵᱚᱱᱟᱜ ᱱᱤᱛᱚᱜ ᱟᱵᱚᱱᱟᱜ ᱜᱤᱫᱽᱨᱟᱹ ᱠᱚ ᱱᱚᱜᱼᱚ ᱱᱚᱝᱠᱟ ᱠᱚ ᱪᱮᱫ ᱮᱫᱟ ᱟᱨ ᱱᱚᱜᱼᱚ ᱱᱚᱝᱠᱟ ᱵᱷᱩᱝᱞᱤᱱ ᱠᱚ ᱵᱮᱱᱟᱜ ᱠᱟᱱᱟ ᱟᱨ ᱵᱟᱝᱞᱟ ᱵᱟᱦᱮᱨᱨ ᱥᱮᱫ ᱠᱚ ᱪᱟᱞᱟᱜ ᱠᱟᱱᱟ ᱵᱟᱠᱚ ᱧᱟᱢᱮᱫᱟ ᱠᱟᱹᱢᱤ ᱠᱚ ᱯᱚᱨᱮ ᱛᱮᱠᱚ ᱨᱩᱣᱟᱹᱲ ᱦᱤᱡᱩᱜ ᱠᱟᱱᱟ ᱟᱨ ᱵᱟᱠᱚ ᱠᱟᱹᱢᱤᱭᱮᱫᱟ ᱠᱚ ᱟᱨ ᱚᱱᱛᱮᱜᱮ ᱯᱚᱭᱥᱟ ᱥᱮᱱ ᱠᱚ ᱫᱷᱟᱥᱟᱣ ᱮᱫᱟ ᱟᱨᱠᱚ ᱦᱤᱡᱩᱜ ᱠᱟᱱᱟ ᱮᱠᱮᱱ ᱛᱤ ᱛᱮᱠᱚ ᱦᱤᱡᱩᱜ ᱠᱟᱱᱟ ᱱᱚᱣᱟ ᱫᱚ ᱟᱞᱮ ᱱᱚᱣᱟ ᱢᱚᱱᱮᱭᱮᱫᱟᱞᱮ ᱜᱤᱫᱽᱨᱟᱹ ᱱᱚᱝᱠᱟ ᱟᱞᱚᱠᱚ ᱦᱩᱭᱩᱜᱼᱢᱟ ᱟᱨ ᱱᱚᱣᱟ ᱫᱚ ᱵᱟᱹᱲᱤᱡ ᱠᱟᱹᱢᱤ ᱠᱟᱱᱟ